ᱦᱚᱸ ᱮᱴᱟᱜ ᱫᱤᱥᱚᱢ ᱦᱚᱧ ᱥᱮᱱ ᱠᱟᱱ ᱜᱮᱭᱟ ᱟᱨ ᱚᱱᱟ ᱫᱤᱥᱚᱢ ᱨᱮᱧ ᱧᱮᱞᱟᱠᱟᱫ ᱠᱚᱣᱟ ᱪᱮᱬᱮ ᱟᱫᱚ ᱚᱱᱛᱮ ᱦᱟᱱᱟ ᱵᱮᱝᱜᱚᱞ ᱫᱤᱥᱚᱢ ᱥᱮᱫ ᱨᱮᱱ ᱪᱮᱬᱮ ᱫᱚ ᱵᱷᱮᱜᱟᱨ ᱜᱮᱭᱟ ᱠᱚ ᱟᱵᱚ ᱥᱮᱫ ᱨᱮᱱᱫᱚ ᱡᱟᱦᱟᱸ ᱞᱮᱠᱟ ᱠᱚᱸᱜ ᱠᱚᱫᱚ ᱠᱚ ᱯᱩᱸᱰ ᱜᱮᱭᱟ ᱚᱱᱟ ᱫᱤᱥᱚᱢ ᱨᱮᱫᱚ ᱠᱚᱸᱜ ᱫᱚ ᱵᱟᱹᱪᱩᱜ ᱠᱚᱣᱟ ᱢᱮᱱᱠᱷᱟᱱ ᱠᱚᱸᱜ ᱞᱮᱠᱟᱱ ᱠᱚᱜᱮ ᱩᱱᱠᱩ ᱫᱚ ᱠᱟᱹᱴᱤᱡ ᱠᱚ ᱯᱩᱯᱩᱞᱦᱩᱫ ᱢᱟᱱᱮ ᱱᱟᱥᱮ ᱯᱚᱫᱽᱜᱚᱭ ᱧᱚᱜ ᱜᱮᱭᱟ ᱠᱚ ᱟᱵᱚᱥᱮᱫ ᱨᱮᱱ ᱞᱮᱠᱟ ᱩᱱᱟᱹᱜ ᱥᱟᱯᱷᱟ ᱵᱟᱝᱟ ᱟᱨ ᱚᱱᱟ ᱫᱤᱥᱚᱢ ᱥᱮᱫ ᱨᱮᱱ ᱫᱚ ᱟᱨ ᱢᱟᱱᱮ ᱡᱷᱟᱹᱞ ᱡᱷᱟᱹᱞ ᱛᱟᱠᱚ ᱡᱟᱸᱜᱟ ᱟᱨ ᱦᱚᱲᱢᱚ ᱠᱚᱫᱚ ᱢᱟᱱᱮ ᱦᱩᱰᱤᱧ ᱦᱩᱰᱤᱧ ᱪᱤᱞᱤ ᱪᱮᱬᱮ ᱠᱚ ᱢᱮᱛᱟᱣ ᱠᱚᱣᱟ ᱧᱩᱛᱩᱢ ᱫᱚ ᱵᱟᱹᱧ ᱵᱟᱰᱟᱭ ᱠᱟᱱ ᱟᱨ ᱟᱵᱚ ᱥᱮᱫ ᱨᱮᱱ ᱪᱮᱬᱮ ᱫᱚ ᱟᱭᱢᱟ ᱞᱮᱠᱟᱱ ᱠᱚᱦᱚᱸ ᱢᱮᱱᱟᱜ ᱠᱚᱣᱟ ᱠᱟ ᱴᱤᱡ ᱠᱟ ᱴᱤᱡ ᱠᱚ ᱟᱫᱷᱟᱱ ᱠᱚᱫᱚ ᱵᱟᱠᱚ ᱧᱮᱞ ᱧᱟᱢᱚᱜ ᱞᱮᱠᱟᱱ ᱠᱚ ᱚᱱᱠᱟᱱ ᱟᱫᱷᱟ ᱠᱚᱫᱚ ᱢᱟᱱᱮ ᱩᱜᱽᱞᱤ ᱡᱟᱦᱟᱸ ᱞᱮᱠᱟ ᱚᱱᱠᱟᱱ ᱪᱮᱬᱮ ᱦᱚᱸ ᱢᱮᱱᱟᱜ ᱠᱟᱫ ᱠᱚᱣᱟ ᱟᱵᱚ ᱫᱤᱥᱚᱢ ᱨᱮᱫᱚ ᱟᱨ ᱦᱟᱱᱟ ᱩᱲᱤᱥᱥᱟ ᱵᱮᱝᱜᱚᱞ ᱥᱮᱫ ᱨᱮᱫᱚ ᱚᱱᱛᱮ ᱫᱚ ᱵᱷᱮᱜᱟᱨ ᱪᱮᱬᱮ ᱠᱤᱪᱷᱩ ᱢᱮᱱᱟᱜ ᱠᱚᱣᱟ ᱟᱨ ᱨᱟᱜ ᱟᱲᱟᱝ ᱦᱚᱸ ᱛᱟᱠᱚ ᱵᱷᱮᱜᱟᱨ ᱜᱮᱭᱟ ᱩᱱᱠᱩ ᱫᱚ ᱟᱫᱚ ᱪᱤᱞᱤ ᱪᱮᱬᱮ ᱠᱚ ᱢᱮᱛᱟ ᱠᱚᱣᱟ ᱟᱵᱚᱥᱮᱫ ᱨᱮᱫᱚ ᱴᱤᱜ ᱴᱚᱲᱚᱜ ᱢᱤᱨᱩ ᱟᱨᱚ ᱰᱟᱹᱵᱽᱞᱟᱹ ᱟᱨᱦᱚᱸ ᱠᱩᱴᱟᱹᱢ ᱫᱟ ᱵᱤ ᱟᱨᱦᱚᱸ ᱚᱱᱠᱟᱜᱮ ᱟᱹᱰᱤ ᱟᱭᱢᱟ ᱞᱮᱠᱟᱱᱟᱜ ᱧᱩᱛᱩᱢ ᱢᱮᱱᱟᱜᱼᱟ ᱟᱨ ᱚᱱᱟ ᱫᱤᱥᱚᱢ ᱨᱤᱱ ᱫᱚ ᱴᱤᱜᱼᱴᱲᱚᱜ ᱤᱧ ᱧᱮᱞ ᱠᱮᱫ ᱠᱚᱣᱟ ᱩᱱᱠᱩ ᱫᱚ ᱱᱚᱝᱠᱟᱱ ᱜᱮᱭᱟ ᱠᱚ ᱟᱫᱚ ᱡᱟᱦᱟᱸ ᱱᱟᱨᱩ ᱞᱟᱛᱟᱨ ᱨᱮ ᱩᱵ ᱛᱟᱦᱮᱱᱟ ᱚᱱᱟ ᱚᱱᱟ ᱩᱵ ᱫᱚ ᱥᱟᱥᱟᱝ ᱟᱨᱟᱜ ᱢᱮᱱᱟᱜᱼᱟ ᱟᱵᱚ ᱱᱚᱛᱮ ᱨᱮᱱᱟᱜ ᱟᱞᱮ ᱱᱚᱛᱮ ᱥᱮᱫ ᱨᱮᱱᱟᱜ ᱨᱤᱱ ᱪᱮᱬᱮᱭᱟᱜ ᱫᱚ ᱴᱤᱜᱼᱴᱚᱲᱚᱜᱟᱜ ᱫᱚ ᱠᱷᱟᱞᱤ ᱟᱨᱟᱜ ᱜᱮ ᱱᱟᱨᱩ ᱞᱟᱛᱟᱨ ᱨᱮᱱᱟᱜ ᱩᱵ ᱫᱚ ᱟᱨᱟᱜ ᱜᱮᱭᱟ ᱞᱟᱦᱟᱛᱮ ᱫᱚ ᱱᱟᱜ ᱤᱭᱟᱹᱜᱮ ᱚᱱᱟ ᱜᱟᱝ ᱱᱟᱥᱮ ᱦᱮᱸᱫᱮ ᱦᱟᱥᱟ ᱞᱮᱠᱟ ᱫᱷᱟᱨᱟ ᱢᱮᱥᱟ ᱢᱤᱥᱤ ᱢᱮᱱᱟᱜ ᱟᱠᱟᱫ ᱠᱚᱣᱟ ᱟᱫᱚ ᱚᱱᱠᱟᱜᱮ ᱟᱨ ᱩᱱᱠᱩ ᱧᱮᱞ ᱠᱟᱛᱮᱫ ᱫᱚ ᱱᱚᱣᱟ ᱠᱨᱤᱡ ᱚᱸᱰᱚᱠᱚᱜ ᱠᱟᱱᱟ ᱡᱮ ᱢᱟᱱᱮ ᱴᱚᱴᱷᱟ ᱡᱟᱱᱤ ᱴᱚᱴᱷᱟ ᱡᱟᱱᱤ ᱪᱮᱬᱮ ᱪᱤᱯᱨᱩᱜ ᱦᱚᱸ ᱵᱷᱮᱜᱟᱨ ᱜᱮᱭᱟ ᱵᱚ ᱟᱨ ᱢᱟᱱᱢᱤ ᱦᱚᱸᱪᱚ ᱚᱱᱠᱟᱜᱮ ᱵᱚᱱ ᱵᱷᱮᱜᱟᱨ ᱜᱮᱭᱟ ᱢᱮᱱᱠᱷᱟᱱ ᱟᱲᱟᱝ ᱦᱚᱸ ᱵᱷᱮᱜᱟᱨ ᱜᱮᱭᱟ ᱦᱚᱲᱢᱚ ᱵᱷᱮᱜᱟᱨ ᱠᱷᱟᱱ ᱟᱲᱟᱝ ᱦᱚᱸ ᱵᱷᱮᱜᱟᱨ ᱜᱮᱭᱟ ᱟᱨ ᱧᱮᱞ ᱡᱚᱝ ᱦᱚᱸ ᱵᱷᱮᱜᱟᱨ ᱜᱮᱠᱚ ᱧᱮᱞᱚᱜᱼᱟ ᱟᱫᱚ ᱱᱚᱜ ᱚᱭ ᱱᱚᱝᱠᱟᱜᱮ ᱦᱟᱸᱜ ᱤᱧ ᱵᱟᱰᱟᱭ ᱠᱟᱜᱼᱟ ᱟᱨ ᱱᱚᱝᱠᱟ ᱜᱮᱧ ᱧᱮᱞᱟᱠᱟᱫ ᱠᱚ ᱠᱤᱪᱷᱩ ᱫᱚ ᱵᱷᱮᱜᱟᱨ ᱵᱷᱮᱜᱟᱨ ᱜᱮᱠᱚ ᱛᱟᱦᱮᱱ ᱠᱟᱱᱟ ᱪᱮᱬᱮ ᱪᱤᱯᱨᱩᱫ ᱴᱷᱮᱱ ᱠᱷᱚᱱ ᱦᱚᱸ